ᱦᱮᱞᱳ ᱢᱟᱺᱡᱷᱤ ᱵᱩᱰᱷᱤ ᱦᱮᱸ ᱪᱮᱫ ᱞᱮᱠᱟ ᱦᱩᱭ ᱟᱠᱟᱱᱟ ᱦᱩᱭᱩᱜ ᱜᱮᱭᱟ ᱢᱟᱱᱮ ᱥᱚᱦᱚᱨᱟᱭ ᱠᱚᱫᱚ ᱢᱟᱱᱮ ᱪᱮᱠᱟᱞᱮᱱ ᱠᱷᱟᱡ ᱫᱚ ᱤᱭᱟᱹᱜᱮᱭ ᱦᱩᱭᱩᱜᱼᱟ ᱢᱟᱱᱮ ᱢᱤᱫ ᱥᱟᱶᱛᱮᱫᱚ ᱵᱟᱝ ᱦᱩᱭᱩᱜᱼᱟ ᱥᱚᱦᱚᱨᱟᱭ ᱫᱚ ᱢᱟᱱᱮ ᱥᱚᱦᱚᱨᱟᱭ ᱠᱚ ᱵᱟᱦᱟ ᱠᱚ ᱢᱤᱫ ᱥᱟᱶ ᱛᱮᱫᱚ ᱵᱟᱝ ᱦᱩᱭᱩᱜᱼᱟ ᱚᱠᱚᱭ ᱫᱚ ᱠᱟᱹᱞᱤ ᱡᱚᱠᱷᱚᱱ ᱠᱚ ᱥᱚᱦᱚᱨᱟᱭ ᱵᱟᱦᱟᱜᱼᱟ ᱟᱨ ᱚᱠᱚᱭ ᱠᱚᱫᱚ ᱞᱟᱦᱟ ᱨᱮᱜᱤ ᱢᱟᱜᱽ ᱢᱟᱥ ᱨᱮᱜᱤ ᱚᱠᱚᱭ ᱠᱚᱫᱚ ᱱᱚᱭ ᱡᱟᱱᱩᱣᱟᱨᱤ ᱨᱮᱠᱚ ᱥᱚᱨᱦᱟᱭᱚᱜᱼᱟ ᱟᱫᱚ ᱮᱱᱮᱡ ᱥᱮᱨᱮᱧ ᱫᱚ ᱪᱮᱫᱞᱮᱠᱟ ᱞᱮ ᱮᱱᱮᱡ ᱥᱮᱨᱮᱧᱟ ᱢᱟᱱ ᱟᱯᱮ ᱯᱚᱥᱪᱤᱢ ᱵᱚᱝᱜᱚ ᱨᱮᱱᱟᱜ ᱟᱞᱮ ᱡᱷᱟᱲᱠᱷᱚᱸᱰ ᱨᱮᱱᱟᱜ ᱫᱚ ᱵᱟᱝ ᱢᱤᱫᱩᱜᱚᱜᱼᱟ ᱢᱤᱫ ᱫᱚ ᱢᱟᱱᱮ ᱟᱯᱮ ᱡᱩᱫᱟᱹ ᱜᱮᱠᱚ ᱮᱱᱮᱡᱚᱜᱼᱟ ᱟᱞᱮ ᱥᱮᱱ ᱡᱩᱫᱟᱹ ᱜᱤ ᱟᱞᱮ ᱛᱩᱢᱫᱟᱹᱜ ᱴᱟᱢᱟᱠ ᱠᱚᱨᱮ ᱦᱚᱸ ᱢᱟᱱᱮ ᱟᱯᱮ ᱫᱚ ᱡᱩᱫᱟᱹ ᱜᱮᱯᱮ ᱟᱯᱮᱱ ᱫᱚ ᱡᱩᱫᱟᱹ ᱜᱮᱠᱚ ᱨᱩᱭᱟ ᱟᱞᱮ ᱥᱮᱱ ᱫᱚ ᱡᱩᱫᱟᱹ ᱜᱮ ᱢᱟᱱᱮ ᱤᱱᱟᱹᱜ ᱤᱭᱟᱹ ᱫᱚ ᱵᱟᱝ ᱢᱤᱪᱤᱝᱚᱜᱼᱟ ᱢᱟᱱᱮ ᱦᱮᱸ ᱡᱩᱫᱟᱹ ᱡᱩᱫᱟᱹ ᱮᱱᱮᱡ ᱥᱮ ᱨᱩ ᱠᱚᱦᱚᱸ ᱥᱮ ᱵᱟᱦᱟ ᱥᱚᱦᱚᱨᱟᱭ ᱮᱱᱮᱡ ᱠᱚᱦᱚᱸ ᱢᱟᱱᱮ ᱵᱟᱝ ᱢᱤᱫᱩᱜᱚᱜᱼᱟ

ᱚ ᱟᱞᱮ ᱫᱚ ᱚᱱᱮ ᱚᱱᱠᱟ ᱟᱞᱮ ᱥᱮᱱᱟᱜ ᱵᱟᱦᱟ ᱥᱚᱦᱚᱨᱟᱭ ᱦᱩᱭᱩᱜ ᱠᱟᱱ ᱜᱮᱭᱟ ᱦᱩᱭ ᱫᱚ ᱡᱚᱛᱚ ᱦᱚᱲᱟᱜ ᱜᱤ ᱢᱟᱱᱮ ᱢᱮᱱᱟᱜᱼᱟ ᱯᱚᱨᱚᱵᱽ ᱠᱚᱫᱚ ᱡᱚᱛᱚ ᱦᱚᱲᱟᱜ ᱵᱟᱦᱟ ᱥᱚᱦᱚᱨᱟᱭ ᱦᱮᱸ ᱴᱷᱤᱠᱜᱮᱭᱟ ᱛᱚᱵᱮ ᱢᱟ ᱛᱚᱵᱮ ᱫᱚᱦᱚ ᱠᱟᱜ ᱢᱮ